ᱡᱟᱦᱟᱸ ᱵᱟᱦᱨᱮ ᱫᱤᱥᱚᱢ ᱨᱮᱱᱟᱜ ᱮᱱᱮᱡ ᱥᱮᱨᱮᱧ ᱡᱟᱦᱟᱸ ᱮᱱᱮᱡ ᱥᱮᱨᱮᱧ ᱡᱟᱦᱟᱸ ᱠᱚ ᱫᱷᱮᱡ ᱵᱷᱮᱡᱟᱭᱮᱜᱼᱟ ᱥᱳᱥᱟᱞ ᱢᱤᱰᱤᱭᱟ ᱚᱱᱠᱟᱱᱟᱜ ᱤᱭᱩᱴᱤᱭᱩᱵᱽ ᱨᱮ ᱵᱞᱚᱜᱽ ᱵᱟᱞᱟ ᱡᱟᱦᱟᱸ ᱱᱟᱜ ᱪᱟᱞᱟᱣ ᱠᱟᱛᱮᱫ ᱠᱮᱢᱮᱨᱟᱭᱮᱫ ᱛᱮ ᱵᱞᱚᱜᱽ ᱠᱚ ᱟᱲᱟᱜᱮᱜᱼᱟ ᱤᱭᱩᱴᱤᱭᱩᱵᱽ ᱨᱮ ᱥᱳᱥᱟᱞ ᱢᱤᱰᱤᱭᱟ ᱨᱮ ᱡᱟᱦᱟᱱᱟᱜ ᱵᱷᱮᱡᱟᱭᱮᱜᱼᱟ ᱮᱱᱮᱡ ᱥᱮᱨᱮᱧ ᱟᱵᱚ ᱥᱟᱶᱛᱟ ᱨᱮᱱᱟᱜ ᱚᱱᱟ ᱠᱷᱟᱹᱛᱤᱨ ᱵᱟᱫᱽᱫᱷᱚ ᱮᱱᱮᱡ ᱥᱮᱨᱮᱧ ᱦᱚᱸ ᱦᱤᱡᱩᱜ ᱠᱟᱱᱟ ᱟᱨ ᱟᱵᱚ ᱦᱚᱸᱵᱚᱱ ᱧᱮᱞ ᱫᱟᱲᱮᱭᱟᱜ ᱠᱟᱱᱟ ᱟᱵᱚ ᱠᱚ ᱛᱟᱞᱟᱛᱮ ᱟᱵᱚ ᱟᱹᱫᱤᱵᱟᱹᱥᱤᱭᱟᱜ ᱮᱱᱮᱡ ᱥᱮᱨᱮᱧ ᱡᱮᱦᱮᱛᱩ ᱱᱤᱛᱳᱜ ᱡᱟᱦᱟᱸ ᱟᱵᱚ ᱵᱚᱱ ᱢᱮᱱᱮᱜᱼᱟ ᱥᱮᱫᱟᱭ ᱨᱮᱱᱟᱜ ᱥᱮᱫᱟᱭ ᱦᱟᱯᱲᱟᱢ ᱠᱚᱣᱟ ᱮᱱᱮᱡ ᱥᱮᱨᱮᱧ ᱵᱷᱟᱹᱜᱤ ᱵᱷᱟᱹᱜᱤ ᱠᱚ ᱮᱱᱮᱡ ᱥᱮᱨᱮᱧ ᱞᱮᱫ ᱛᱟᱦᱮᱸᱫ ᱚᱱᱟᱜᱮ ᱟᱵᱚ ᱱᱤᱛᱳᱜ ᱵᱚᱱ ᱧᱮᱞ ᱫᱟᱲᱮᱭᱟᱜ ᱠᱟᱱᱟ ᱪᱤᱠᱟᱹᱛᱮ ᱤᱭᱩᱴᱤᱭᱩᱵᱽ ᱵᱷᱤᱰᱤᱭᱳ ᱠᱚ ᱵᱮᱱᱟᱣᱮᱜᱼᱟ ᱟᱵᱚ ᱚᱱᱟ ᱛᱟᱞᱟ ᱛᱮᱵᱚᱱ ᱧᱮᱞ ᱫᱟᱲᱮᱭᱟᱜ ᱠᱟᱱᱟ